ᱟᱪᱪᱷᱟ ᱜᱚᱢᱠᱮ ᱞᱟᱹᱭ ᱟᱸᱡᱚᱢ ᱟᱵᱚᱱ ᱢᱮ ᱱᱚᱣᱟ ᱥᱟᱢᱟᱝ ᱥᱤᱝᱵᱷᱩᱢ ᱦᱚᱱᱚᱛ ᱨᱮ ᱟᱵᱚ ᱥᱟᱱᱛᱟᱲᱤ ᱛᱮ ᱥᱮ ᱚᱞᱪᱤᱠᱤᱛᱮ ᱥᱮᱪᱮᱫ ᱵᱮᱵᱚᱥᱛᱷᱟ ᱛᱤᱱᱟᱹᱜᱴᱟ ᱞᱟᱦᱟᱱᱛᱤ ᱟᱠᱟᱱᱟ ᱱᱚᱣᱟ ᱥᱟᱢᱟᱝ ᱥᱤᱝᱵᱷᱩᱢ ᱦᱚᱱᱚᱛᱨᱮ ᱚᱞᱪᱤᱠᱤ ᱫᱚ ᱟᱹᱰᱤ ᱛᱮᱫᱜᱮ ᱞᱟᱦᱟᱱᱛᱤ ᱟᱠᱟᱱᱟ ᱱᱚᱣᱟ ᱨᱮᱢᱟ ᱮᱥᱮᱠᱟ ᱪᱟᱞᱟᱜ ᱠᱟᱱ ᱛᱟᱦᱮᱫ ᱢᱤᱫ ᱥᱚᱥᱛᱷᱟᱭ ᱛᱟᱦᱮᱸ ᱠᱟᱱᱟ ᱚᱱᱟ ᱥᱚᱥᱛᱷᱟ ᱪᱟᱞᱟᱣ ᱪᱟᱞᱟᱣᱛᱮ ᱦᱟᱹᱯᱤᱫ ᱮᱱᱠᱷᱟᱱ ᱱᱤᱛᱚᱜ ᱴᱟᱴᱟ ᱥᱴᱤᱞ ᱯᱷᱟᱣᱩᱱᱰᱮᱥᱚᱱ ᱚᱱᱟᱭ ᱦᱟᱛᱟᱣ ᱠᱮᱫᱼᱟ ᱟᱨ ᱚᱱᱟᱠᱚᱜᱮ ᱱᱤᱛᱚᱜ ᱮ ᱪᱟᱞᱟᱣᱮᱜᱼᱟ ᱚᱱᱟᱛᱮ ᱱᱩᱭ ᱴᱟᱴᱟ ᱥᱴᱤᱞ ᱦᱚᱸ ᱫᱩ ᱦᱟᱡᱟᱨ ᱵᱟᱨᱳ ᱠᱷᱚᱱᱮ ᱪᱟᱞᱟᱣᱮᱜᱼᱟ ᱟᱨ ᱚᱱᱟᱛᱮ ᱟᱹᱰᱤ ᱱᱟᱯᱟᱭ ᱜᱤᱫᱽᱨᱟᱹ ᱠᱚ ᱥᱮᱪᱮᱫ ᱠᱟᱱᱟ ᱱᱤᱛᱚᱜ ᱫᱷᱟᱹᱵᱤᱡ ᱛᱮ ᱜᱮᱞ ᱦᱟᱡᱟᱨ ᱠᱷᱚᱱ ᱵᱟᱹᱲᱛᱤ ᱯᱟᱴᱷᱩᱣᱟᱹ ᱠᱚᱭ ᱥᱮᱪᱮᱫ ᱟᱠᱟᱫ ᱠᱚᱣᱟ ᱥᱟᱶᱛᱮ ᱥᱤᱫ ᱥᱟᱠᱟᱢ ᱠᱚᱸᱦᱚᱭ ᱮᱢ ᱪᱟᱞ ᱟᱠᱟᱫ ᱠᱚᱣᱟ ᱟᱨ ᱱᱤᱛᱚᱜ ᱦᱟᱹᱵᱤᱡ ᱛᱮ ᱚᱱᱟ ᱠᱟᱹᱢᱤ ᱦᱚᱨᱟ ᱫᱚ ᱪᱟᱞᱟᱜ ᱠᱟᱱ ᱜᱮᱭᱟ ᱞᱮᱛᱟᱲᱜᱮ ᱟᱨ ᱪᱟᱞᱟᱣ ᱟᱠᱟᱜᱮ ᱛᱟᱦᱮᱱᱟ ᱱᱚᱣᱟ ᱛᱤᱱ ᱫᱤᱱ ᱴᱟᱴᱟ ᱥᱴᱤᱞ ᱯᱷᱟᱣᱩᱱᱰᱮᱥᱮᱱ ᱠᱷᱚᱱᱟᱜ ᱵᱟᱝ ᱦᱟᱹᱯᱤᱫᱚᱜᱼᱟ ᱩᱱᱵᱷᱳᱨ ᱫᱚ ᱱᱟᱦᱟᱜ ᱪᱟᱞᱟᱣ ᱟᱠᱟᱜᱮ ᱛᱟᱦᱮᱱᱟ ᱚᱱᱟ ᱥᱟᱶ ᱥᱟᱶᱛᱮ ᱱᱤᱛᱚᱜ ᱫᱚ ᱮᱥᱮᱠᱟ ᱦᱚᱸᱭ ᱮᱵᱷᱮᱱ ᱨᱩᱭᱟᱹᱲᱮᱱᱟ ᱩᱱᱤ ᱦᱚᱸ ᱱᱤᱛᱚᱜ ᱫᱚ ᱚᱞ ᱪᱤᱠᱤ ᱱᱚᱣᱟ ᱵᱟᱨ ᱜᱮᱥᱟᱭ ᱵᱟᱜᱮ ᱢᱚᱬᱮ ᱥᱟᱞ ᱨᱮ ᱢᱤᱫᱥᱟᱭ ᱥᱮᱨᱢᱟ ᱯᱩᱨᱟᱹᱜ ᱠᱟᱱᱟ ᱚᱱᱟ ᱡᱚᱥ ᱤᱫᱤ ᱠᱟᱛᱮᱫ ᱩᱱᱤ ᱦᱚᱸᱭ ᱪᱷᱩᱴᱟᱹᱣ ᱠᱟᱱᱟ ᱛᱚ ᱥᱟᱱᱟᱢ ᱯᱟᱲᱟ ᱠᱷᱚᱱᱜᱮ ᱚᱞ ᱪᱤᱠᱤ ᱫᱚ ᱪᱟᱞᱟᱜ ᱠᱟᱱᱟ ᱱᱚᱣᱟ ᱚᱞᱪᱤᱠᱤ ᱫᱚ ᱟᱹᱰᱤᱛᱮᱫ ᱜᱮ ᱞᱟᱦᱟᱱᱛᱤ ᱟᱠᱟᱱᱟ ᱟᱨ ᱟᱹᱰᱤ ᱦᱚᱲᱜᱮ ᱱᱤᱛᱚᱜ ᱱᱚᱣᱟᱨᱮ ᱨᱟᱹᱥᱠᱟᱹ ᱠᱚ ᱟᱹᱭᱠᱟᱹᱣ ᱟᱠᱟᱫᱼᱟ ᱟᱨᱠᱚ ᱪᱷᱩᱴᱟᱹᱣ ᱟᱠᱟᱱ ᱜᱮᱭᱟ ᱤᱱᱟᱹᱜ ᱢᱟᱨᱮ ᱢᱟᱨᱮ ᱦᱚᱲ ᱠᱚᱦᱚᱸ ᱱᱚᱣᱟ ᱨᱮ ᱠᱚ ᱚᱞᱚᱜ ᱠᱚ ᱪᱮᱫᱚᱜ ᱠᱟᱱᱟ ᱯᱟᱲᱦᱟᱜ ᱠᱟᱱᱟ ᱠᱚ ᱟᱨ ᱠᱚ ᱠᱩᱥᱤ ᱨᱟᱹᱥᱠᱟᱹᱦᱟᱜ ᱠᱟᱱᱟ ᱟᱨ ᱤᱱᱟᱹ ᱥᱩᱢᱩᱝ ᱫᱚ ᱵᱟᱝ ᱱᱚᱣᱟ ᱥᱟᱢᱟᱡᱤᱠ ᱟᱫᱷᱟᱨ ᱦᱚᱸᱭ ᱠᱟᱹᱢᱤ ᱠᱟᱱᱟ ᱮᱱᱮᱡ ᱥᱮᱨᱮᱧ ᱨᱩ ᱨᱟᱦᱟ ᱡᱚᱛᱚᱣᱟᱜ ᱜᱮ ᱱᱚᱣᱟ ᱚᱞᱪᱤᱠᱤ ᱯᱟᱲᱦᱟᱣ ᱥᱟᱶ ᱥᱟᱶᱛᱮ ᱥᱟᱱᱟᱢᱟᱜ ᱜᱮ ᱥᱮᱪᱮᱫᱮᱫ ᱠᱚᱣᱟᱭ ᱟᱨ ᱱᱚᱣᱟᱛᱮ ᱟᱹᱰᱤ ᱜᱟᱱ ᱜᱮ ᱦᱚᱲ ᱚᱝᱜᱚᱱᱳᱣᱟᱨᱤ ᱠᱚᱨᱮ ᱦᱚᱸᱠᱚ ᱪᱟᱹᱠᱨᱤ ᱱᱚᱠᱨᱤ ᱧᱟᱢ ᱠᱮᱫᱟ